ᱟᱞᱮ ᱯᱩᱨᱵᱤ ᱥᱤᱝᱵᱷᱩᱢ ᱨᱮ ᱵᱟᱯᱞᱟ ᱫᱚ ᱵᱮᱥᱤ ᱠᱟᱨᱛᱮ ᱫᱩᱣᱟᱹᱨ ᱵᱟᱯᱞᱟ ᱟᱨ ᱵᱟᱦᱟ ᱢᱟᱞᱟ ᱵᱚᱫᱚᱞ ᱚᱱᱟ ᱵᱟᱯᱞᱟ ᱠᱚᱜᱮ ᱵᱮᱥᱤ ᱠᱟᱨᱛᱮ ᱦᱩᱭᱩᱜ ᱠᱟᱱᱟ ᱟᱨ ᱱᱚᱣᱟ ᱵᱟᱯᱞᱟ ᱠᱚᱜᱮ ᱟᱹᱰᱤ ᱵᱮᱥᱛᱮ ᱦᱩᱭᱩᱜᱼᱟ ᱟᱨ ᱱᱚᱣᱟ ᱠᱚᱜᱮ ᱧᱮᱞ ᱧᱟᱢᱚᱜ ᱠᱟᱱᱟ ᱫᱩᱣᱟᱹᱨ ᱵᱟᱯᱞᱟ ᱥᱟᱨ ᱥᱟᱹᱜᱩᱱ ᱵᱟᱯᱞᱟ ᱠᱚ ᱥᱟᱨ ᱥᱟᱹᱜᱩᱱ ᱵᱟᱯᱞᱟ ᱫᱚ ᱵᱮᱥᱤ ᱵᱟᱭ ᱦᱩᱭᱩᱜ ᱠᱟᱱᱟ ᱫᱩᱣᱟᱹᱨ ᱵᱟᱯᱞᱟ ᱜᱮ ᱵᱮᱥᱤ ᱦᱩᱭᱩᱜ ᱠᱟᱱᱟ ᱠᱚᱸᱰᱮᱞ ᱠᱚᱸᱰᱮᱞ ᱧᱟᱯᱟᱢ ᱵᱟᱯᱞᱟ ᱦᱚᱸ ᱟᱹᱰᱤ ᱠᱷᱩᱵᱽ ᱠᱚᱢ ᱜᱮ ᱦᱩᱭᱩᱜ ᱠᱟᱱᱟ ᱫᱩᱣᱟᱨ ᱵᱟᱯᱞᱟ ᱜᱮ ᱦᱟᱸᱜ ᱵᱮᱥᱤ ᱦᱩᱭᱩᱜ ᱠᱟᱱᱟ ᱟᱨ ᱢᱚᱡᱽ ᱜᱮ ᱟᱹᱭᱠᱟᱹᱜᱼᱟ